ᱥᱩᱨ ᱥᱩᱯᱩᱨ ᱥᱚᱦᱚᱨ ᱫᱚ ᱚᱱᱟ ᱠᱚᱫᱚ ᱥᱚᱦᱚᱨ ᱟᱛᱳ ᱡᱮᱢᱚᱱ ᱥᱚᱦᱚᱨ ᱵᱟᱡᱟᱨ ᱠᱚᱫᱚ ᱤᱥᱠᱩᱞ ᱠᱚ ᱠᱚᱞᱮᱡᱽ ᱠᱚ ᱰᱟᱠᱛᱟᱨ ᱚᱲᱟᱜ ᱠᱚ ᱥᱚᱢᱚᱭ ᱨᱮᱢ ᱧᱟᱢᱟ ᱟᱨ ᱡᱟᱦᱟᱸ ᱛᱤᱱᱟᱹᱜ ᱡᱤᱱᱤᱥ ᱠᱤᱨᱤᱧᱟᱜ ᱛᱟᱦᱮᱱᱟ ᱚᱱᱟ ᱠᱚᱦᱚᱸ ᱥᱚᱦᱚᱨ ᱵᱟᱡᱟᱨ ᱨᱮᱫᱚ ᱧᱟᱢᱚᱜ ᱜᱮᱭᱟ ᱟᱛᱳ ᱚᱲᱟᱜ ᱨᱮ ᱛᱮᱢᱚᱱ ᱵᱟᱝ ᱧᱟᱢᱚᱜᱼᱟ ᱡᱚᱠᱷᱚᱱ ᱡᱟᱦᱟᱸᱢ ᱠᱷᱚᱡᱚᱜᱼᱟ ᱚᱱᱟ ᱫᱚ ᱵᱟᱝᱜᱮ ᱧᱟᱢᱚᱜ ᱜᱮᱭᱟ ᱚᱱᱟ ᱠᱷᱟᱹᱛᱤᱨ ᱛᱮ ᱥᱚᱦᱚᱨ ᱵᱟᱡᱟᱨ ᱫᱚ ᱧᱮᱞ ᱦᱩᱭᱩᱜ ᱧᱮᱞ ᱦᱩᱭᱩᱜ ᱠᱟᱱᱟ